ᱤᱧᱟᱹᱜ ᱵᱤᱡᱽᱞᱤ ᱫᱚ ᱟᱹᱰᱤ ᱴᱟᱲᱟᱝ ᱢᱮᱱᱟᱜᱼᱟ ᱟᱨ ᱵᱤᱡᱽᱞᱤ ᱛᱚᱯᱟᱜ ᱞᱮᱱᱠᱷᱟᱱ ᱫᱚ ᱚᱱᱟ ᱵᱤᱡᱽᱞᱤ ᱨᱮᱱᱟᱜ ᱛᱟᱨ ᱛᱮᱫᱚ ᱠᱟᱨᱮᱱᱴᱼᱟ ᱟᱨ ᱡᱟᱦᱟᱸᱠᱷᱚᱱ ᱛᱚᱯᱟᱜ ᱠᱟᱱᱟ ᱚᱱᱟ ᱠᱷᱚᱱ ᱢᱤᱫ ᱟᱲᱮ ᱫᱚ ᱠᱟᱨᱮᱱᱴ ᱛᱟᱦᱮᱱᱟ ᱟᱨ ᱢᱤᱫ ᱟᱲᱮ ᱫᱚ ᱵᱟᱝ ᱛᱟᱦᱮᱱᱟ ᱟᱨ ᱤᱧᱟᱹᱜ ᱟᱨ ᱤᱧᱟᱹᱜ ᱡᱤᱭᱚᱱ ᱨᱮᱱᱟᱜ ᱨᱤᱛᱩ ᱨᱮ ᱡᱮᱢᱚᱱ ᱥᱤᱛ ᱠᱟᱞᱨᱮ ᱟᱹᱰᱤ ᱴᱷᱟᱱᱰᱟ ᱵᱩᱡᱩᱜᱼᱟ

ᱵᱚᱨᱥᱟ ᱨᱮᱫᱚ ᱟᱹᱰᱤ ᱫᱟᱜᱟᱭ ᱟᱨ ᱜᱤᱨᱥᱚ ᱠᱟᱞ ᱨᱮᱫᱚ ᱟᱹᱰᱤ ᱥᱤᱛᱩᱝᱼᱟᱭ ᱟᱞᱮ ᱱᱚᱛᱮ ᱫᱚ